ᱱᱟᱜᱟᱢ ᱠᱷᱚᱱ ᱢᱤᱫᱴᱟᱝ ᱥᱤᱫᱩ ᱠᱟᱹᱦᱱᱩ ᱟᱜ ᱜᱷᱚᱴᱱᱟᱭ ᱵᱟᱨᱮᱛᱮᱧ ᱞᱟᱹᱭᱮᱫᱼᱟ ᱥᱤᱫᱩ ᱠᱟᱹᱱᱩ ᱡᱟᱦᱟᱸ ᱞᱮᱠᱟ ᱡᱚᱛᱚ ᱠᱚ ᱵᱟᱲᱟᱭᱟ ᱥᱮ ᱱᱚᱣᱟ ᱧᱩᱛᱩᱢ ᱫᱚ ᱟᱵᱚ ᱟᱹᱰᱤ ᱥᱚᱠᱛᱚ ᱵᱚ ᱟᱸᱡᱚᱢ ᱟᱠᱟᱜᱼᱟ ᱟᱨ ᱵᱟᱲᱟᱭᱟᱵᱚ ᱪᱮ ᱱᱩᱠᱤᱱ ᱫᱚ ᱟᱹᱰᱤ ᱥᱚᱠᱛᱚ ᱵᱤᱨᱫᱟᱨ ᱦᱚᱲ ᱠᱤᱱ ᱛᱟᱦᱮᱸ ᱠᱟᱱᱟ ᱱᱩᱠᱩ ᱫᱚ ᱡᱚᱛᱚ ᱛᱮ ᱯᱩᱱᱭᱟ ᱵᱚᱭᱦᱟ ᱟᱨ ᱵᱟᱨᱭᱟ ᱢᱤᱥᱨᱟ ᱠᱤᱱ ᱛᱟᱦᱮᱸ ᱠᱟᱱᱟ ᱯᱩᱱᱭᱟ ᱯᱩᱱᱭᱟ ᱵᱚᱭᱦᱟ ᱨᱮᱫᱚ ᱥᱤᱫᱩ ᱠᱟᱹᱱᱦᱩ ᱪᱟᱸᱫᱽ ᱵᱷᱟᱭᱨᱳ ᱟᱨ ᱢᱤᱥᱨᱟ ᱛᱮᱠᱤᱱ ᱫᱚ ᱯᱷᱩᱞᱳ ᱟᱨ ᱡᱷᱟᱱᱚ ᱮᱱᱠᱷᱟᱱ ᱱᱩᱠᱩ ᱡᱚᱛᱚ ᱛᱮ ᱛᱩᱨᱩᱭ ᱵᱚᱭᱦᱟ ᱟᱨ ᱢᱤᱥᱨᱟ ᱠᱚ ᱛᱟᱦᱮᱸ ᱠᱟᱱᱟ ᱟᱡ ᱵᱟᱵᱟ ᱧᱩᱛᱩᱢ ᱫᱚ ᱦᱩᱭᱩᱜ ᱠᱟᱱᱟ ᱪᱩᱱᱩ ᱢᱩᱨᱢᱩ ᱱᱩᱠᱩ ᱫᱚ ᱵᱷᱚᱜᱽᱱᱟᱰᱤ ᱨᱤᱱ ᱠᱚ ᱡᱟᱱᱟᱢ ᱞᱮᱱᱟ ᱛᱟᱦᱮᱸᱫ ᱟᱨ ᱵᱷᱚᱜᱽᱱᱟᱰᱤ ᱨᱮᱠᱚ ᱛᱟᱦᱮᱱᱟ ᱢᱮᱱᱠᱷᱟᱱ ᱱᱩᱠᱩ ᱫᱚ ᱟᱵᱚᱣᱟᱜ ᱦᱩᱞ ᱠᱚ ᱮᱦᱚᱵ ᱞᱮᱫᱟ ᱛᱟᱦᱮᱸ ᱢᱮᱱᱠᱷᱟᱱ ᱩᱱ ᱡᱚᱦᱚᱜ ᱫᱚ ᱟᱹᱰᱤ ᱥᱚᱠᱛᱚ ᱤᱝᱜᱨᱮᱡᱽ ᱠᱚ ᱛᱟᱦᱮᱸ ᱞᱮᱱᱟ ᱩᱱᱠᱩ ᱥᱟᱶ ᱛᱟᱯᱟᱢ ᱞᱟᱹᱜᱤᱫ ᱦᱩᱞ ᱠᱚ ᱮᱦᱚᱵ ᱞᱮᱫᱟ ᱛᱟᱦᱮᱸᱫ ᱡᱮ ᱟᱯᱮᱭᱟᱜ ᱦᱟᱨᱠᱮᱛ ᱵᱟᱞᱮ ᱥᱟᱦᱟᱣᱟ ᱟᱯᱮ ᱡᱟᱦᱟᱸ ᱛᱤᱱᱟᱹᱜ ᱯᱮ ᱠᱷᱟᱴᱟᱣ ᱦᱚᱪᱚᱞᱮ ᱠᱟᱱᱟ ᱚᱱᱟ ᱵᱟᱞᱮ ᱥᱟᱦᱟᱣᱟ ᱟᱯᱮᱭᱟᱜ ᱨᱟᱡᱽ ᱱᱚᱸᱰᱮ ᱵᱟᱭ ᱪᱟᱞᱟᱜ ᱟᱯᱮ ᱫᱚ ᱱᱚᱸᱰᱮ ᱠᱷᱚᱱ ᱪᱟᱞᱟᱜ ᱩᱛᱟᱹᱨᱚᱜ ᱯᱮ ᱟᱞᱚᱯᱮ ᱛᱟᱦᱮᱱᱟ ᱱᱚᱣᱟ ᱫᱚ ᱟᱞᱮᱭᱟᱜ ᱫᱤᱥᱚᱢ ᱠᱟᱱᱟ ᱟᱞᱮ ᱞᱮ ᱛᱟᱦᱮᱱᱟ ᱟᱨ ᱟᱞᱮᱭᱟᱜ ᱪᱟᱥᱵᱟᱥ ᱨᱮ ᱠᱷᱟᱹᱞᱤ ᱟᱞᱮᱭᱟᱜ ᱜᱮ ᱦᱚᱠ ᱫᱚ ᱛᱟᱦᱮᱱᱟ ᱟᱯᱮᱭᱟᱜ ᱫᱚ ᱵᱟᱝᱜᱮ ᱚᱱᱟ ᱠᱚ ᱞᱟᱹᱜᱤᱫ ᱚᱱᱟ ᱦᱚᱠ ᱠᱚ ᱞᱟᱹᱜᱤᱫ ᱜᱮ ᱛᱟᱯᱟᱢ ᱞᱮᱫᱟ ᱠᱚ ᱟᱨ ᱠᱚ ᱦᱩᱞ ᱠᱚ ᱮᱦᱚᱵ ᱞᱮᱫᱟ ᱛᱟᱦᱮᱸᱫ